ᱱᱮᱛᱟᱨᱟᱜ ᱡᱩᱜᱽ ᱨᱮᱭᱟᱜ ᱞᱟᱜᱟᱱ ᱠᱟᱹᱨᱤ ᱯᱨᱚᱡᱩᱠᱛᱤ ᱵᱤᱫᱽᱫᱟ ᱫᱚ ᱟᱹᱰᱤᱜᱟᱱᱜᱮ ᱞᱟᱦᱟᱣ ᱠᱟᱱᱟ ᱡᱮᱢᱚᱱ ᱪᱮᱫ ᱞᱮᱠᱟ ᱡᱮᱢᱚᱱ ᱴᱨᱮᱱ ᱴᱤᱠᱤᱴ ᱠᱟᱴᱟᱣ ᱡᱮᱢᱚᱱ ᱥᱮᱱ ᱠᱟᱛᱮᱫ ᱴᱨᱮᱱ ᱴᱤᱠᱤᱴ ᱵᱟᱝ ᱠᱟᱴᱟᱣᱚᱜ ᱦᱩᱭᱩᱜ ᱠᱟᱱᱟ ᱱᱮᱛᱟᱨ ᱫᱚ ᱚᱲᱟᱜ ᱨᱮᱜᱮ ᱫᱩᱲᱩᱵ ᱠᱟᱛᱮᱜ ᱚᱱᱞᱟᱭᱤᱱ ᱛᱮᱜᱮᱢ ᱠᱟᱴᱟᱣ ᱫᱟᱲᱮᱭᱟᱜᱼᱟ ᱟᱨ ᱵᱟᱥ ᱴᱤᱠᱤᱴ ᱦᱚᱸ ᱡᱮᱢᱚᱱ ᱥᱮᱱ ᱠᱟᱛᱮᱜ ᱫᱚ ᱵᱟᱝ ᱠᱟᱴᱟᱣ ᱦᱩᱭᱩᱜ ᱛᱟᱢᱟ ᱚᱲᱟᱜ ᱨᱮᱜᱮ ᱚᱱᱞᱟᱤᱱ ᱛᱮᱢ ᱠᱟᱴᱟᱣ ᱫᱟᱲᱮᱭᱟᱜᱼᱟ ᱟᱨᱚ ᱟᱭᱢᱟ ᱞᱮᱠᱟᱱ ᱱᱤᱛᱚᱜ ᱫᱚ ᱡᱚᱛᱚ ᱠᱟᱡᱽ ᱜᱮ ᱚᱱᱞᱟᱭᱤᱱ ᱛᱮᱜᱮ ᱠᱚᱨᱟᱣ ᱜᱟᱱᱚᱜ ᱠᱟᱱᱟ ᱡᱮ ᱮᱴᱟᱜ ᱨᱮ ᱥᱮᱱ ᱠᱟᱛᱮᱜ ᱫᱚ ᱠᱚᱨᱟᱣ ᱵᱟᱝ ᱦᱩᱭᱩᱜ ᱠᱟᱱᱟ ᱱᱚᱣᱟ ᱜᱮᱫᱚ ᱯᱨᱚᱡᱩᱠᱛᱤ ᱵᱤᱫᱽᱫᱟ ᱫᱚ